ᱯᱚᱱᱚᱛ ᱥᱮ ᱥᱩᱨᱼᱥᱩᱯᱩᱨ ᱥᱚᱦᱚᱨ ᱠᱚ ᱦᱚᱛᱮ ᱛᱮ ᱤᱧᱟᱹᱜ ᱴᱷᱟᱶ ᱨᱮ ᱮᱥᱮᱨ ᱫᱚ ᱧᱟᱢ ᱦᱩᱭᱩᱜ ᱠᱟᱱ ᱜᱮᱭᱟ ᱥᱮ ᱧᱟᱢᱚᱜ ᱠᱟᱱ ᱜᱮᱭᱟ ᱱᱚᱝᱠᱟᱱᱼᱟᱜ ᱢᱟᱲᱟᱝ ᱫᱚ ᱵᱟᱝ ᱧᱟᱢᱚᱜ ᱠᱟᱱ ᱛᱟᱦᱮᱸ ᱠᱟᱱ ᱨᱮᱦᱚᱸ ᱱᱤᱭᱟᱹ ᱵᱤᱫᱟᱹᱞ ᱨᱮ ᱟᱛᱳ ᱚᱲᱟᱜ ᱨᱮᱦᱚᱸ ᱚᱱᱟ ᱫᱚ ᱧᱟᱯᱟᱢ ᱠᱟᱱ ᱜᱮᱭᱟ ᱩᱛᱱᱟᱹᱣ ᱟᱠᱟᱱ ᱫᱤᱥᱚᱢ ᱨᱮ ᱵᱤᱡᱽᱞᱤ ᱵᱟᱹᱛᱤ ᱠᱚᱦᱚᱸ ᱥᱮᱴᱮᱨ ᱠᱟᱱ ᱡᱷᱚᱛᱚ ᱨᱚᱠᱚᱢᱟᱜ ᱜᱮ ᱧᱟᱢᱚᱜ ᱠᱟᱱᱟ ᱥᱮ ᱵᱮᱵᱚᱦᱟᱨ ᱜᱟᱱᱚᱜ ᱠᱟᱱᱟ ᱵᱤᱡᱽᱞᱤ ᱵᱟᱹᱛᱤ ᱠᱷᱟᱹᱛᱤᱨ ᱛᱮ ᱟᱛᱳ ᱞᱮᱠᱷᱟ ᱥᱟᱦᱟᱨ ᱨᱮ ᱡᱟᱦᱟᱸ ᱜᱤᱨᱟᱹᱵᱟᱥ ᱡᱟᱹᱛᱤ ᱢᱮᱱᱟᱜ ᱠᱚᱣᱟ ᱩᱱᱠᱩ ᱠᱚᱫᱚ ᱥᱚᱦᱚᱨ ᱥᱮ ᱱᱟᱜᱟᱨ ᱵᱤᱰᱟᱹᱜ ᱧᱩᱛᱩᱢ ᱠᱟᱛᱮ ᱩᱱᱠᱩ ᱫᱚ ᱚᱱᱠᱟ ᱜᱮᱵᱚᱱ ᱧᱩᱛᱩᱢ ᱟᱠᱚ ᱠᱟᱱᱟ ᱥᱮ ᱱᱟᱹᱜᱟᱹᱨᱤᱭᱟᱹ ᱠᱚ ᱵᱟᱡᱟᱨᱤᱭᱟᱹ ᱠᱚ ᱟᱨᱠᱤ